ᱟᱞᱮ ᱱᱚᱣᱟ ᱠᱚᱨᱮ ᱯᱚᱨᱚᱵᱽ ᱠᱚᱫᱚ ᱡᱟᱦᱟᱸ ᱠᱚᱫᱚ ᱦᱩᱭᱩᱜᱼᱟ ᱮᱜ ᱵᱟᱦᱟ ᱥᱚᱨᱦᱟᱭ ᱚᱱᱛᱮ ᱢᱟᱜᱽ ᱵᱚᱸᱜᱟ ᱦᱚᱸ ᱢᱤᱫᱴᱮᱱ ᱯᱚᱨᱚᱵᱽ ᱦᱩᱭᱩᱜ ᱛᱟᱞᱮ ᱜᱮᱭᱟ ᱟ ᱟᱨ ᱱᱚᱣᱟ ᱠᱚᱫᱚ ᱟᱹᱰᱤ ᱨᱟᱹᱥᱠᱟᱹ ᱥᱮᱞᱮᱫ ᱜᱮᱞᱮ ᱢᱟᱱᱟᱣᱟ ᱟᱫᱚ ᱱᱚᱣᱟ ᱠᱚᱨᱮ ᱫᱚ ᱥᱚᱨᱦᱟᱭ ᱠᱚᱫᱚ ᱯᱳᱥ ᱢᱟᱥ ᱦᱩᱭᱩᱜᱼᱟ ᱚᱱᱟ ᱠᱷᱟᱹᱛᱤᱨ ᱛᱮ ᱱᱚᱣᱟ ᱠᱚᱨᱮᱱ ᱦᱚᱲ ᱫᱚ ᱩᱱ ᱫᱚ ᱪᱟᱥ ᱟᱵᱟᱫ ᱠᱩ ᱮᱜ ᱦᱩᱭ ᱨᱟᱠᱟᱵ ᱵᱟᱲᱟ ᱠᱚᱜᱼᱟ ᱛᱚ ᱟᱫᱚ ᱚᱱᱟᱛᱮ ᱵᱮᱥ ᱮᱸᱜ ᱢᱚᱸᱡ ᱛᱮᱜᱮ ᱠᱩ ᱢᱟᱱᱟᱣᱟ ᱨᱟᱹᱥᱠᱟᱹ ᱥᱮᱞᱮᱫ ᱜᱮ ᱟᱨ ᱱᱤᱭᱟᱹ ᱪᱷᱟᱲᱟ ᱦᱚᱸ ᱮᱜ ᱟᱥᱮᱯᱟᱥᱮ ᱯᱟᱛᱟᱼᱪᱷᱟᱛᱟ ᱦᱩᱭᱩᱜ ᱜᱮᱭᱟ ᱡᱮᱢᱚᱱ ᱵᱟᱹᱭᱥᱟᱹᱠᱷ ᱢᱟᱥ ᱫᱚ ᱯᱟᱛᱟ ᱦᱩᱭᱩᱜᱼᱟ ᱟᱨ ᱟᱹᱰᱤ ᱨᱟᱹᱥᱠᱟᱹ ᱥᱮᱞᱮᱫ ᱜᱚ ᱯᱟᱛᱟ ᱵᱚᱸᱜᱟ ᱠᱚᱦᱚᱸ ᱞᱮ ᱯᱩᱡᱟᱹ ᱠᱚᱦᱚᱸ ᱞᱮ ᱢᱟᱱᱟᱣ ᱜᱮᱭᱟ ᱟᱨ ᱪᱷᱟᱛᱟ ᱦᱚᱸ ᱦᱩᱭᱩᱜ ᱜᱮᱭᱟ ᱱᱚᱣᱟ ᱵᱷᱟᱫᱚᱨ ᱢᱟᱥ ᱥᱮᱡ ᱪᱷᱟᱛᱟ ᱯᱩᱡᱟᱹ ᱦᱚᱸ ᱱᱚᱣᱟ ᱦᱚᱸ ᱟᱹᱰᱤ ᱨᱟᱹᱥᱠᱟᱹ ᱥᱮᱞᱮᱫ ᱜᱮᱠᱚ ᱢᱟᱱᱟᱣ ᱜᱮᱭᱟ ᱟᱫᱚ ᱱᱤᱭᱟᱹ ᱠᱚᱜᱮᱞᱮ ᱢᱟᱱᱟᱣᱟ ᱱᱤᱭᱟᱹ ᱠᱚᱨᱮ ᱫᱚ ᱟᱫᱚ ᱟᱫᱚ ᱡᱮ ᱟᱡᱚ ᱟᱨ ᱵᱤᱥᱮᱥ ᱮᱴᱟᱜ ᱦᱚᱲᱟᱜ ᱫᱚ ᱤᱱᱟᱹ ᱠᱚᱜᱮᱞᱮ ᱱᱤᱭᱟᱹ ᱠᱚ ᱯᱚᱨᱚᱵᱽ ᱜᱮᱞᱮ ᱢᱟᱱᱟᱣ ᱵᱟᱲᱟᱭᱮᱫᱟ